ᱚᱱᱟᱫᱚ ᱤᱭᱟᱹ ᱠᱚ ᱵᱟᱲᱟᱭ ᱠᱟᱜ ᱠᱚᱜᱮᱭᱟᱞᱮ ᱩᱱᱟᱹᱜ ᱟᱹᱥᱩᱞ ᱵᱟᱲᱟᱣ ᱠᱟᱫ ᱠᱚᱫᱚ ᱞᱮ ᱟᱨ ᱡᱚᱢ ᱱᱚᱝᱠᱟ ᱤᱭᱟᱹ ᱥᱤᱢ ᱪᱮᱫᱞᱮᱠᱟ ᱡᱚᱢᱟᱜ ᱠᱚᱢ ᱮᱢᱟ ᱠᱚᱣᱟ ᱚᱱᱠᱟ ᱜᱮ ᱩᱱᱠᱩ ᱦᱚᱸ ᱫᱟᱜ ᱠᱚ ᱮᱢᱟ ᱠᱚᱢ ᱡᱚᱢᱟᱜ ᱠᱚ ᱟᱨ ᱪᱟᱸᱫᱚ ᱨᱮ ᱵᱷᱮᱠᱥᱤᱱ ᱠᱚᱠᱚ ᱮᱢᱟ ᱠᱚᱣᱟ ᱚᱱᱟ ᱠᱚᱜᱮ ᱟᱨ ᱪᱮᱫ ᱪᱮᱫ ᱚᱱᱟ ᱠᱚ ᱤᱭᱟᱹ ᱜᱮ ᱫᱟᱜ ᱠᱚ ᱵᱤᱥ ᱤᱭᱟᱹ ᱠᱚ ᱞᱟᱦᱟ ᱛᱮᱞᱮ ᱟᱹᱥᱩᱞ ᱞᱮᱫ ᱠᱚᱣᱟ ᱱᱮᱛᱟᱨ ᱫᱚ ᱵᱟᱞᱮ ᱟᱹᱥᱩᱞ ᱠᱚᱣᱟ ᱟᱫᱚ ᱯᱳᱞᱴᱤ ᱠᱚᱫᱚ ᱵᱟᱝᱞᱮ ᱟᱹᱥᱩᱞ ᱠᱚᱣᱟ ᱱᱤᱛᱳᱜ ᱫᱚ